ᱥᱟᱸᱜᱷᱟᱨ ᱟᱞᱮ ᱟᱛᱳ ᱥᱩᱨ ᱥᱩᱯᱩᱨ ᱨᱮᱫᱚ ᱚᱱᱠᱟᱱ ᱥᱟᱸᱜᱷᱟᱨ ᱡᱟᱭᱜᱟ ᱫᱚ ᱵᱟᱹᱱᱩᱜᱼᱟ ᱢᱮᱱᱠᱷᱟᱱ ᱦᱚᱜᱼᱚᱭ ᱥᱩᱨ ᱨᱮ ᱵᱮᱞᱯᱟᱦᱟᱲᱤ ᱨᱮ ᱚᱸᱰᱮ ᱫᱚ ᱦᱮᱱᱟᱜᱼᱟ ᱜᱷᱟᱜᱽᱨᱟ ᱜᱟᱰᱨᱟᱥᱤᱱᱤ ᱢᱟᱨᱟᱝᱼᱵᱩᱨᱩ ᱦᱟᱹᱛᱤ ᱢᱟᱨᱟ ᱵᱩᱨᱩ ᱟᱨᱚ ᱟᱭᱢᱟ ᱥᱟᱸᱜᱷᱟᱨ ᱡᱟᱭᱜᱟ ᱦᱮᱱᱟᱜᱼᱟ ᱛᱚ ᱥᱮᱫᱤᱱ ᱥᱮᱫᱤᱱ ᱜᱮ ᱟᱞᱮᱨᱮᱱ ᱜᱚᱢᱠᱮ ᱢᱟᱪᱮᱛᱟᱹᱱᱤ ᱠᱚᱠᱚ ᱞᱟᱹᱭᱫᱟ ᱥᱟᱸᱜᱷᱟᱨ ᱵᱚᱱ ᱥᱮᱱᱚᱜᱼᱟ ᱚᱱᱠᱟᱜᱮ ᱠᱟᱛᱷᱟ ᱠᱚᱞᱮ ᱜᱟᱞᱢᱟᱨᱟᱣ ᱮᱱᱟ ᱥᱤᱱᱤᱭᱟᱨ ᱡᱩᱱᱤᱭᱟᱨ ᱠᱚ ᱡᱷᱚᱛᱚ ᱠᱚᱜᱮ ᱠᱚ ᱦᱮᱸ ᱠᱮᱫᱟ ᱚᱱᱠᱟᱜᱮ ᱤᱧ ᱦᱚᱸ ᱚᱲᱟᱜ ᱪᱟᱞᱟᱣ ᱠᱟᱛᱮ ᱟᱭᱳᱧ ᱢᱮᱛᱟᱭ ᱠᱟᱱᱟ ᱦᱮᱸ ᱭᱳ ᱤᱧᱤᱧ ᱥᱮᱱᱚᱜᱼᱟ ᱞᱟᱹᱭ ᱠᱮᱫᱟᱭ ᱦᱮᱸ ᱪᱟᱞᱟᱜ ᱢᱮ ᱜᱷᱟᱜᱽᱨᱟ ᱞᱮ ᱥᱮᱱ ᱮᱱᱟ ᱵᱷᱳᱨ ᱵᱷᱳᱨ ᱛᱮᱞᱮ ᱩᱰᱩᱝ ᱠᱟᱱᱟ ᱢᱟᱨᱚᱛᱤ ᱛᱮᱞᱮ ᱥᱮᱱ ᱮᱱᱟ ᱟᱬᱜᱳ ᱠᱟᱛᱮ ᱟᱹᱰᱤ ᱟᱭᱢᱟ ᱚᱠᱛᱚ ᱦᱚᱸ ᱦᱳᱭ ᱞᱮᱱᱟ ᱴᱤᱯᱷᱤᱱ ᱠᱚᱞᱮ ᱡᱚᱢ ᱠᱮᱫᱟ ᱴᱤᱯᱷᱤᱱ ᱠᱚ ᱡᱚᱢ ᱠᱟᱛᱮ ᱟᱫᱚ ᱵᱟᱨᱭᱟ ᱤᱥᱤᱱ ᱦᱚᱲᱞᱮ ᱤᱫᱤ ᱞᱮᱜ ᱠᱤᱱᱟ ᱩᱱᱠᱤᱱ ᱜᱮᱠᱤᱱ ᱤᱥᱤᱱ ᱵᱟᱲᱟᱭᱮᱜ ᱛᱟᱦᱮᱱᱟ ᱟᱨ ᱟᱞᱮ ᱫᱚ ᱜᱚᱢᱠᱮ ᱛᱟᱞᱮ ᱢᱟᱪᱮᱛᱟ ᱱᱤ ᱛᱟᱞᱮ ᱞᱮ ᱪᱟᱞᱟᱣ ᱮᱱᱟ ᱯᱷᱳᱴᱳ ᱛᱩᱞᱟᱹᱣ ᱥᱩᱨ ᱥᱩᱯᱩᱨ ᱜᱳᱴᱟᱞᱮ ᱫᱟᱬᱟ ᱟᱹᱪᱩᱨ ᱠᱮᱫᱟ ᱯᱷᱳᱴᱳ ᱵᱟᱲᱟᱭ ᱱᱟᱞᱮ ᱚᱱᱟ ᱯᱚᱨᱮ ᱛᱤᱠᱤᱱ ᱛᱤᱠᱤᱱ ᱵᱮᱲᱟ ᱦᱚᱦᱚᱣᱟᱜ ᱞᱮᱭᱟᱠᱚ ᱫᱟᱠᱟ ᱡᱚᱢ ᱤᱫᱤ ᱯᱮ ᱫᱟᱠᱟ ᱡᱚᱢᱞᱮ ᱦᱮᱡ ᱮᱱᱟ ᱫᱟᱠᱟ ᱡᱚ ᱠᱟᱛᱮ ᱟᱨᱚ ᱞᱮ ᱥᱮᱱ ᱮᱱᱟ ᱫᱟᱬᱟᱱ ᱫᱟᱬᱟᱱ ᱡᱚᱛᱞᱮ ᱥᱮᱱ ᱠᱟᱱᱟ ᱥᱮ ᱚᱱᱟᱛᱮ ᱡᱚᱢ ᱵᱟᱲᱟ ᱠᱟᱛᱮ ᱠᱟᱹᱡ ᱡᱤᱨᱟᱹᱣ ᱵᱟᱲᱟ ᱠᱟᱛᱮ ᱟᱨᱚᱞᱮ ᱥᱮᱱᱱᱟ ᱪᱟᱞᱟᱣ ᱱᱟᱞᱮ ᱟᱨᱚ ᱞᱮ ᱫᱟᱬᱟ ᱵᱟᱲᱟ ᱠᱮᱫᱟ ᱛᱟᱨᱯᱚᱨᱮ ᱟᱹᱭᱩᱵ ᱟᱹᱭᱩᱵᱞᱮ ᱨᱩᱣᱟᱹᱲ ᱦᱮᱡ ᱮᱱᱟ ᱚᱱᱠᱟᱜᱮ ᱱᱤᱭᱟᱹ ᱥᱮᱨᱢᱟ ᱪᱟᱞᱟᱣ ᱦᱩᱭ ᱞᱮᱱ ᱛᱟᱦᱮᱜᱼᱟ ᱠᱟᱱᱟᱭ ᱥᱚᱦᱚᱨ ᱡᱟᱦᱟᱸ ᱫᱚ ᱢᱮᱛᱟᱜ ᱠᱟᱱᱟ ᱥᱟᱱᱛᱟᱲ ᱛᱮ ᱢᱟᱨᱟᱝᱼᱵᱩᱨᱩ ᱚᱸᱰᱮ ᱢᱟ ᱫᱚᱢᱮ ᱜᱮᱠᱚ ᱦᱚᱲᱚᱜᱼᱟ ᱪᱮᱫᱟᱜ ᱥᱮ ᱵᱚᱪᱷᱚᱨ ᱨᱮ ᱢᱤᱫ ᱫᱷᱟᱣ ᱜᱮ ᱦᱩᱭᱩᱜᱼᱟ ᱦᱚᱲ ᱫᱚ ᱞᱟᱹᱠᱛᱤ ᱜᱮ ᱠᱟᱱᱟ ᱥᱮ ᱵᱷᱳᱨ ᱛᱮᱞᱮ ᱩᱰᱩᱠᱮᱱᱟ ᱚᱸᱰᱮ ᱦᱚᱸ ᱵᱳᱞᱮᱨᱳ ᱞᱮ ᱵᱷᱟᱲᱟ ᱞᱮᱜ ᱛᱟᱦᱮᱱᱟ ᱜᱚᱼᱵᱟᱵᱟ ᱵᱚᱠᱚ ᱵᱚᱭᱦᱟ ᱦᱚᱯᱚᱱ ᱟᱹᱭᱩ ᱦᱚᱯᱚᱱᱵᱟ ᱟᱨᱚ ᱟᱭᱢᱟ ᱦᱚᱲ ᱥᱮᱱ ᱮᱱᱟᱞᱮ ᱥᱮᱱ ᱥᱮᱱ ᱛᱮ ᱟᱫᱚ ᱟᱹᱰᱤ ᱞᱮᱴ ᱠᱟᱛᱮ ᱜᱮ ᱩᱰᱩᱝ ᱦᱩᱭ ᱠᱟᱱᱟ ᱞᱮᱴ ᱠᱟᱛᱮ ᱜᱮᱞᱮ ᱥᱮᱴᱮᱨ ᱠᱟᱫᱟ ᱥᱮᱴᱮᱨ ᱠᱟᱛᱮ ᱡᱚᱢ ᱵᱟᱲᱟ ᱦᱩᱭ ᱮᱱᱟ ᱡᱚᱢ ᱵᱟᱲᱟ ᱦᱩᱭ ᱠᱟᱛᱮ ᱵᱩᱨᱩᱞᱮ ᱫᱮᱡᱚᱜ ᱞᱟᱹᱜᱤᱫᱼᱟ ᱵᱩᱨᱩᱞᱮ ᱫᱮᱡᱚᱜᱼᱟ ᱵᱩᱨᱩᱞᱮ ᱫᱮᱡ ᱮᱱᱟ ᱟᱨ ᱩᱱ ᱦᱤᱞᱳᱜ ᱫᱚ ᱫᱚᱢᱮ ᱨᱤᱢᱤᱞ ᱫᱚᱢᱮ ᱨᱤᱢᱤᱞ ᱠᱟᱜ ᱠᱷᱟᱱᱮ ᱵᱩᱨᱩ ᱪᱮᱛᱟᱱ ᱨᱮᱜᱮ ᱟᱞᱮ ᱫᱚ ᱫᱟᱜ ᱮ ᱧᱟᱢ ᱠᱮᱜ ᱞᱮᱭᱟ ᱟᱬᱜᱚ ᱚᱠᱛᱚ ᱫᱚᱢᱮ ᱫᱟᱜ ᱮᱫᱟᱭ ᱟᱨ ᱵᱩᱨᱩ ᱠᱷᱚᱱᱟᱜ ᱟᱬᱜᱚ ᱦᱚᱸ ᱯᱨᱚᱪᱩᱨ ᱢᱩᱥᱠᱤᱞ ᱜᱮᱭᱟ ᱢᱟᱱᱮ ᱮᱛᱚ ᱞᱮᱸᱡᱮᱛ ᱠᱟᱱᱟ ᱟᱞᱮ ᱥᱩᱨ ᱨᱮᱜᱮ ᱢᱤᱫᱴᱟᱝ ᱜᱚᱲᱚᱢ ᱵᱩᱲᱦᱤ ᱛᱤᱸᱜᱩ ᱞᱮᱱᱟᱭ ᱟᱬᱜᱚ ᱟᱬᱜᱚ ᱚᱠᱛᱮ ᱧᱩᱨᱩᱭᱮᱱᱟᱭ ᱟᱞᱮ ᱞᱮ ᱵᱚᱛᱚᱨ ᱮᱱᱟ ᱚᱱᱟ ᱯᱚᱨᱮ ᱫᱷᱤᱨᱮ ᱫᱷᱤᱨᱮ ᱟᱞᱮ ᱦᱚᱸᱞᱮ ᱟᱬᱜᱚᱭᱮᱱᱟ ᱵᱩᱨᱩ ᱠᱷᱚᱱ ᱠᱤᱪᱷᱩᱴᱟ ᱥᱟᱺᱜᱤᱧ ᱠᱷᱟᱱᱜᱮ ᱵᱟᱲᱟ ᱜᱷᱟᱴ ᱠᱚ ᱞᱟᱹᱭᱟ ᱚᱸᱰᱮ ᱫᱚ ᱮᱱᱮᱡ ᱥᱮᱨᱮᱧ ᱟᱹᱰᱤ ᱢᱚᱡᱽ ᱜᱮ ᱦᱩᱭᱩᱜᱼᱟ ᱢᱟᱨᱟᱝᱼ ᱵᱩᱨᱩ ᱧᱮᱞ ᱡᱩᱫᱤᱢ ᱥᱮᱱᱚᱜᱼᱟ ᱵᱟᱲᱟ ᱜᱷᱟᱴ ᱫᱚ ᱵᱟᱢ ᱧᱮᱞ ᱟᱹᱜᱩ ᱞᱮᱠᱷᱟᱱ ᱯᱚᱨᱮᱛᱮ ᱯᱚᱥᱛᱟᱣ ᱜᱮ ᱵᱩᱡᱷᱟᱹᱜᱼᱟ ᱪᱮᱫᱟᱜ ᱥᱮ ᱟᱵᱚ ᱥᱟᱱᱛᱟᱲᱟᱜ ᱫᱚ ᱮᱱᱮᱡ ᱥᱮᱨᱮᱧ ᱜᱮ ᱨᱟᱹᱥᱠᱟᱹ ᱫᱚ ᱟᱞᱮ ᱥᱟᱱᱟᱢ ᱠᱚᱜᱮ ᱫᱟᱠᱟᱞᱮ ᱡᱚᱢ ᱠᱮᱫᱟ ᱵᱩᱨᱩ ᱠᱷᱚᱱᱟᱜ ᱟᱬᱜᱚ ᱠᱟᱛᱮ ᱛᱟᱨᱯᱚᱨ ᱞᱮ ᱥᱮᱱ ᱮᱱᱟ ᱵᱟᱲᱟ ᱜᱷᱟᱴ ᱚᱸᱰᱮ ᱮᱱᱮᱡ ᱵᱟᱲᱟ ᱦᱩᱭ ᱮᱱᱟ ᱮᱱᱮᱡ ᱵᱟᱲᱟ ᱠᱟᱛᱮ ᱟᱠᱮ ᱞᱮ ᱨᱩᱣᱟᱹᱲ ᱦᱮᱡ ᱮᱱᱟ ᱨᱩᱣᱟᱹᱲ ᱦᱮᱡ ᱠᱷᱟᱱᱮᱞᱮ ᱚᱱᱟ ᱯᱚᱨᱮ ᱟᱨᱚ ᱥᱟᱸᱜᱷᱟᱨ ᱤᱧ ᱪᱟᱞᱟᱣ ᱞᱮᱱᱟ ᱠᱤᱪᱷᱩ ᱫᱤᱱ ᱞᱟᱦᱟᱜᱮ ᱟᱞᱮ ᱥᱤᱞᱫᱟᱹ ᱠᱷᱚᱱᱟᱜ ᱜᱚᱢᱠᱮ ᱢᱟᱪᱮᱛᱟᱹᱱᱤ ᱫᱟᱫᱟᱼᱫᱤᱫᱤ ᱢᱟᱹᱭ ᱵᱟᱹᱵᱩ ᱛᱟᱠᱚ ᱥᱟᱱᱟᱢ ᱠᱚᱜᱮᱞᱮ ᱥᱮᱱ ᱞᱮᱱᱟ ᱤᱭᱟᱹ ᱥᱮᱱ ᱠᱷᱚᱱᱟᱜ ᱠᱷᱟᱛᱲᱟ ᱵᱟᱸᱠᱩᱲᱟ ᱥᱩᱥᱩᱱᱤᱭᱟᱹ ᱵᱩᱨᱩ ᱥᱟᱸᱜᱷᱟᱨ ᱥᱩᱥᱩᱱᱤᱭᱟᱹ ᱵᱩᱨᱩ ᱥᱟᱸᱜᱷᱟᱨ ᱫᱚ ᱪᱟᱞᱟᱣ ᱞᱮᱱᱟᱞᱮ ᱵᱟᱥᱛᱮ ᱪᱟᱞᱟᱣᱱᱟᱞᱮ ᱥᱤᱞᱫᱟᱹ ᱠᱷᱚᱱᱟᱜ ᱫᱚ ᱥᱩᱥᱩᱱᱤᱭᱟᱹ ᱫᱚ ᱟᱹᱰᱤ ᱥᱟᱺᱜᱤᱧᱟ ᱪᱟᱞᱟᱣ ᱠᱟᱛᱮ ᱪᱟᱞᱟᱣ ᱚᱠᱛᱮ ᱟᱞᱮ ᱜᱚᱢᱠᱮ ᱢᱟᱪᱮᱛᱟᱹᱱᱤ ᱟᱞᱮ ᱥᱟᱱᱟᱢ ᱠᱚᱜᱮ ᱟᱹᱰᱤ ᱨᱟᱹᱥᱠᱟᱹ ᱛᱮᱞᱮ ᱥᱮᱱ ᱠᱟᱱᱟ ᱟᱵᱚ ᱥᱟᱱᱛᱟᱲᱟᱜ ᱫᱚ ᱥᱟᱯᱟᱯ ᱠᱚ ᱛᱟᱦᱮᱱᱟ ᱛᱩᱢᱫᱟᱜ ᱴᱟᱢᱟᱠ ᱨᱮᱸᱜᱽᱲᱟ ᱟᱨᱚ ᱟᱹᱰᱤ ᱟᱭᱢᱟ ᱡᱤᱱᱤᱥ ᱚᱱᱟ ᱠᱚ ᱤᱫᱤ ᱠᱟᱛᱮ ᱜᱮᱞᱮ ᱥᱮᱱ ᱞᱮᱱᱟ ᱥᱮᱨᱮᱧ ᱥᱮᱨᱮᱧ ᱠᱟᱛᱮ ᱮᱱᱮᱡ ᱮᱱᱮᱡ ᱛᱮᱞᱮ ᱥᱮᱱ ᱮᱱᱟ ᱟᱬᱜᱚ ᱠᱟᱛᱮ ᱵᱩᱨᱩᱞᱮ ᱫᱮᱡ ᱮᱱᱟ ᱵᱩᱨᱩ ᱫᱮᱡ ᱠᱟᱛᱮ ᱟᱨᱚ ᱞᱟᱝᱜᱟ ᱞᱟᱝᱜᱟ ᱛᱮᱞᱮ ᱟᱬᱜᱚᱭ ᱮᱱᱟ ᱟᱬᱜᱚ ᱠᱟᱛᱮ ᱫᱟᱠᱟ ᱠᱚᱞᱮ ᱡᱚᱢ ᱵᱟᱲᱟ ᱠᱮᱫᱟ ᱟᱨ ᱚᱱᱟ ᱞᱟᱛᱟᱨ ᱨᱮᱜᱮ ᱛᱟᱦᱮᱸ ᱠᱟᱱᱟ ᱤᱪᱟᱹᱜ ᱵᱟᱦᱟ ᱯᱟᱨᱠ ᱟᱨ ᱢᱩᱨᱩᱜ ᱵᱟᱦᱟ ᱯᱟᱨᱠ ᱢᱮᱱᱠᱷᱟᱱ ᱚᱸᱰᱮ ᱪᱟᱞᱟᱣ ᱫᱚ ᱥᱚᱢᱵᱷᱚᱵ ᱵᱟᱝ ᱦᱩᱭᱞᱮᱱ ᱛᱟᱞᱮᱭᱟ ᱚᱠᱛᱚ ᱟᱹᱰᱤ ᱦᱩᱰᱤᱧ ᱛᱟᱦᱮᱸ ᱠᱟᱱᱟ ᱟᱨ ᱟᱹᱰᱤ ᱥᱟᱺᱜᱤᱧ ᱥᱟᱺᱜᱤᱧ ᱠᱷᱚᱱᱞᱮ ᱦᱮᱡ ᱞᱮᱱᱟ ᱚᱱᱟᱛᱮ ᱨᱩᱣᱟᱹᱲ ᱚᱠᱛᱚ ᱫᱚ ᱟᱹᱰᱤ ᱞᱮᱴ ᱮᱱᱟ ᱡᱟᱦᱟᱸᱭ ᱥᱩᱨ ᱠᱚᱨᱮᱱ ᱠᱚ ᱛᱟᱦᱮᱸ ᱠᱟᱱᱟ ᱩᱱᱠᱩ ᱫᱚ ᱵᱟᱭᱤᱠ ᱛᱮᱠᱚ ᱤᱫᱤ ᱦᱚᱴᱚ ᱠᱟᱜ ᱠᱚᱣᱟ ᱟᱨ ᱟᱞᱮ ᱫᱚᱞᱮ ᱥᱟᱺᱜᱤᱧ ᱜᱮᱛᱮ ᱟᱞᱮ ᱫᱚ ᱜᱚᱢᱠᱮ ᱛᱟᱠᱚ ᱚᱲᱟᱜ ᱨᱮᱜᱮᱞᱮ ᱛᱟᱦᱮᱸᱭ ᱮᱱᱟ ᱛᱟᱨ ᱫᱚᱥᱟᱨ ᱦᱤᱞᱳᱜ ᱫᱚ ᱡᱮ ᱡᱟᱨ ᱟᱯᱟᱱ ᱟᱹᱯᱤᱱ ᱫᱟᱭᱤᱛᱛᱚ ᱛᱮ ᱚᱲᱟᱜ ᱞᱮ ᱥᱮᱴᱮᱨ ᱠᱮᱫᱟ